ᱱᱟᱦᱟᱜ ᱨᱮ ᱫᱤᱥᱚᱢ ᱜᱚᱢᱠᱮᱭᱟᱜ ᱧᱩᱛᱩᱢ ᱫᱚ ᱠᱟᱱᱟ ᱢᱟᱱᱚᱛᱟᱱᱤ ᱫᱨᱚᱣᱯᱚᱫᱤ ᱢᱩᱨᱢᱩ ᱥᱚᱝᱫᱷᱟᱱ ᱨᱮ ᱨᱟᱥᱴᱨᱚᱯᱟᱹᱛᱤ ᱤᱫᱤ ᱠᱟᱛᱮᱜ ᱟᱹᱱᱩᱪᱷᱮᱫ ᱢᱚᱜᱮ ᱯᱮ ᱨᱮ ᱚᱞ ᱢᱮᱱᱟᱜ ᱟᱠᱟᱫᱼᱟ ᱨᱟᱥᱴᱨᱚᱯᱟᱹᱛᱤ ᱵᱟᱪᱷᱟᱣ ᱞᱟᱹᱜᱤᱫ ᱫᱚ ᱥᱚᱝᱵᱤᱫᱷᱟᱱ ᱨᱮᱱᱟᱜ ᱟᱹᱱᱩᱪᱷᱮᱫ ᱢᱚᱬᱮ ᱤᱨᱟᱹᱞ ᱨᱮ ᱨᱟᱥᱴᱨᱚᱯᱟᱹᱛᱤ ᱯᱚᱫ ᱞᱟᱹᱜᱤᱫ ᱫᱚ ᱠᱤᱪᱷᱩ ᱜᱟᱱ ᱱᱤᱭᱚᱢ ᱢᱮᱱᱟᱜᱼᱟ ᱱᱚᱣᱟ ᱠᱚᱫᱚ ᱵᱷᱟᱨᱚᱛ ᱫᱤᱥᱚᱢ ᱨᱤᱱᱤᱡ ᱵᱟᱥᱤᱱᱫᱟ ᱦᱚᱲ ᱦᱩᱭᱩᱜ ᱢᱟ ᱯᱮᱜᱮ ᱢᱚᱬ ᱵᱚᱪᱷᱚᱨ ᱟᱨ ᱚᱱᱟ ᱠᱷᱚᱱ ᱡᱟᱹᱥᱛᱤ ᱩᱢᱮᱹᱨ ᱦᱩᱭᱩᱜ ᱢᱟ ᱞᱳᱠᱥᱚᱵᱷᱟ ᱨᱤᱱᱤᱡ ᱥᱚᱦᱮᱫ ᱵᱮᱱᱟᱣ ᱞᱟᱹᱜᱤᱫ ᱫᱟᱣ ᱧᱟᱢ ᱦᱚᱲᱮ ᱛᱟᱦᱮᱱ ᱢᱟ ᱨᱟᱥᱴᱨᱚᱯᱟᱹᱛᱤ ᱵᱟᱪᱷᱚᱱ ᱫᱚ ᱵᱷᱟᱨᱚᱛ ᱨᱮᱱᱟᱜ ᱥᱟᱝᱥᱚᱫᱽ ᱨᱮᱭᱟᱜ ᱵᱟᱱᱟᱨ ᱞᱳᱠᱥᱚᱵᱷᱟ ᱟᱨ ᱨᱟᱡᱽᱡᱚᱥᱚᱵᱷᱟ ᱟᱨ ᱥᱟᱶᱛᱮ ᱯᱚᱱᱚᱛ ᱨᱤᱱ ᱵᱤᱫᱷᱟᱱ ᱥᱚᱵᱷᱟᱨᱤᱱ ᱵᱟᱪᱷᱚᱱ ᱟᱠᱟᱱ ᱥᱚᱦᱮᱫ ᱦᱚᱛᱮᱡ ᱛᱮ ᱢᱚᱬᱮ ᱥᱮᱨᱢᱟ ᱞᱟᱹᱜᱤᱫ ᱛᱮ ᱵᱟᱪᱷᱚᱱᱚᱜᱼᱟ